ᱢᱚᱱᱮ ᱞᱤᱫᱟᱹᱧ ᱤᱧ ᱦᱚᱸ ᱢᱟᱱᱮ ᱦᱩᱲᱩ ᱜᱮᱫ ᱞᱟᱦᱟ ᱨᱮ ᱥᱚᱦᱨᱟᱭ ᱵᱟᱠᱷᱨᱟ ᱛᱮ ᱚᱲᱟᱜ ᱤᱧ ᱯᱚᱛᱟᱣ ᱠᱮᱭᱟ ᱟᱨ ᱢᱟᱱᱮ ᱯᱚᱛᱟᱣ ᱠᱤᱭᱟᱹᱧ ᱪᱮᱫᱟᱜ ᱥᱮ ᱯᱳᱥ ᱢᱟᱥ ᱟᱵᱚᱣᱟᱜ ᱳᱭ ᱪᱷᱟᱵᱵᱤᱥ ᱠᱷᱚᱡ ᱥᱚᱦᱨᱟᱭ ᱮᱦᱚᱵᱚᱜ ᱛᱟᱵᱚᱱᱟ ᱪᱷᱟᱵᱵᱤᱥ ᱥᱟᱛᱟᱥ ᱟᱴᱷᱟᱥ ᱚᱠᱟ ᱫᱚᱠᱚ ᱥᱚᱦᱨᱟᱭᱚᱜ ᱜᱮᱭᱟ ᱩᱱᱠᱩ ᱟᱨ ᱫᱚ ᱛᱟᱦᱞᱮ ᱥᱚᱦᱨᱟᱭ ᱵᱟᱠᱷᱨᱟᱛᱮ ᱠᱟᱹᱢᱤ ᱠᱟᱹᱢᱤ ᱫᱚ ᱪᱮᱫ ᱚᱲᱟᱜ ᱯᱚᱛᱟᱣ ᱤᱧ ᱢᱮᱱ ᱞᱮᱫᱟ ᱚᱲᱟᱜ ᱵᱟᱹᱧ ᱯᱚᱛᱟᱣ ᱫᱟᱲᱮᱭᱟᱫᱟ ᱚᱲᱟᱜ ᱯᱚᱛᱟᱣ ᱠᱟᱛᱮᱫ ᱢᱟᱱᱮ ᱚᱲᱟᱜ ᱤᱧ ᱯᱚᱛᱟᱣ ᱠᱮᱭᱟ ᱛᱟᱨᱯᱚᱨᱮ ᱵᱟᱦᱟᱧ ᱟᱸᱠᱟᱣ ᱠᱮᱭᱟ ᱢᱚᱱᱮ ᱞᱮᱫᱟ ᱵᱟᱹᱧ ᱫᱟᱲᱮᱭᱟᱫᱟ ᱟᱨ ᱵᱟᱹᱧ ᱠᱟᱹᱢᱤ ᱞᱮᱫᱟ ᱟᱨᱠᱤ ᱟᱨ ᱪᱟᱥ ᱢᱮᱱᱛᱮ ᱫᱚ ᱦᱩᱭᱩᱜ ᱠᱟᱱᱟ ᱦᱩᱲᱩ ᱵᱟᱵᱚᱱ ᱪᱟᱥ ᱞᱮᱠᱷᱟᱡ ᱦᱚᱸ ᱡᱚᱢ ᱵᱟᱵᱚᱱ ᱧᱟᱢᱟ ᱟᱨ ᱦᱩᱲᱩ ᱵᱟᱵᱚ ᱪᱟᱥ ᱞᱮᱠᱷᱟᱡ ᱪᱟᱣᱞᱮ ᱚᱠᱟ ᱠᱷᱚᱱ ᱵᱚᱱ ᱧᱟᱢᱟ ᱪᱟᱣᱞᱮ ᱦᱟᱛᱟᱣ ᱦᱚᱸ ᱟᱹᱰᱤ ᱦᱟᱲᱚᱱ ᱠᱟᱱᱟ ᱟᱨ ᱩᱛᱩ ᱛᱮᱱᱟᱜ ᱦᱚᱸ ᱥᱚᱵᱽᱡᱤ ᱟᱜ ᱟᱲᱟᱜ ᱥᱟᱠᱟᱢ ᱟᱹᱞᱩ ᱚᱱᱟ ᱠᱚᱡ ᱦᱚᱸ ᱵᱟᱵᱚ ᱪᱟᱥ ᱞᱮᱠᱷᱟᱡ ᱚᱲᱟᱜ ᱨᱮᱦᱚᱸ ᱢᱟᱱᱮ ᱵᱷᱟᱹᱜᱮ ᱵᱮᱥᱴᱷᱤᱠ ᱟᱨᱠᱤ ᱵᱟᱝ ᱪᱟᱞᱟᱜᱼᱟ ᱥᱚᱝᱥᱟᱨ ᱩᱛᱩ ᱛᱮᱱᱟ ᱠᱚ ᱨᱚᱦᱚᱭ ᱦᱩᱭᱩᱜᱼᱟ ᱟᱨ ᱪᱟᱥᱼᱵᱟᱥ ᱠᱷᱮᱛᱛᱨᱮ ᱛᱮᱫᱚ ᱵᱟᱵᱚ ᱪᱟᱥᱼᱵᱟᱥ ᱞᱮᱠᱷᱟᱡ ᱫᱚ ᱪᱮᱫ ᱵᱚ ᱡᱚᱢᱟ ᱪᱟᱥᱼᱵᱟᱥ ᱠᱟᱛᱮᱫ ᱜᱮ ᱛᱟᱦᱮᱱ ᱦᱩᱭᱩᱜ ᱛᱟᱵᱚᱱᱟ ᱥᱟᱨᱟ ᱵᱚᱪᱷᱚᱨ ᱠᱟᱹᱢᱤ ᱠᱟᱛᱮᱫ ᱜᱮ